ᱯᱟᱹᱴᱷᱩᱣᱟᱹ ᱠᱚ ᱩᱥᱩᱞ ᱥᱤᱠᱷᱱᱟᱹᱛ ᱦᱟᱢᱮᱴ ᱞᱟᱹᱜᱤᱫ ᱫᱚ ᱢᱚᱦᱟ ᱵᱤᱫᱽᱫᱟᱹᱜᱟᱲ ᱥᱮ ᱡᱮᱜᱮᱫ ᱵᱤᱫᱽᱫᱟᱹᱜᱟᱲ ᱪᱟᱞᱟᱣ ᱜᱮᱠᱚ ᱠᱩᱥᱤᱭᱟᱜ ᱜᱮᱭᱟ ᱪᱮᱫᱟᱜ ᱥᱮ ᱩᱥᱩᱞ ᱥᱤᱠᱷᱱᱟᱹᱛ ᱦᱟᱛᱟᱣ ᱞᱟᱹᱜᱤᱫ ᱫᱚ ᱢᱚᱦᱟ ᱵᱤᱫᱽᱫᱟᱹᱜᱟᱲ ᱟᱨ ᱡᱮᱜᱮᱫ ᱵᱤᱫᱽᱫᱟᱹᱜᱟᱲ ᱠᱚᱨᱮ ᱜᱮ ᱧᱟᱢᱚᱜᱼᱟ ᱢᱚᱦᱟ ᱵᱤᱫᱽᱫᱟᱹᱜᱟᱲ ᱟᱨ ᱡᱮᱜᱮᱫ ᱵᱤᱫᱽᱫᱟᱹᱜᱟᱲ ᱨᱮᱫᱚ ᱡᱟᱹᱥᱛᱤ ᱥᱚᱦᱚᱨ ᱱᱟᱜᱟᱨ ᱠᱚᱨᱮ ᱜᱮ ᱢᱮᱱᱟᱜ ᱟᱠᱟᱫᱟ ᱟᱛᱳ ᱵᱟᱡᱟᱨ ᱠᱚᱨᱮ ᱢᱚᱦᱟ ᱵᱤᱫᱽᱫᱟᱹᱜᱟᱲ ᱢᱮᱱᱟᱜ ᱟᱠᱟᱫ ᱨᱮᱦᱚᱸ ᱡᱮᱜᱮᱫ ᱵᱤᱫᱽᱫᱟᱹᱜᱟᱲ ᱫᱚ ᱥᱩᱫᱷᱩ ᱥᱚᱦᱚᱨ ᱱᱟᱜᱟᱨ ᱠᱚᱨᱮ ᱜᱮ ᱧᱮᱞ ᱧᱟᱢᱚᱜᱼᱟ ᱥᱮ ᱩᱥᱩᱞ ᱥᱮᱪᱮᱫ ᱦᱟᱢᱮᱴ ᱞᱟᱹᱜᱤᱫ ᱯᱟᱹᱴᱷᱩᱣᱟᱹ ᱠᱚᱫᱚ ᱚᱱᱟ ᱛᱮ ᱡᱟᱹᱥᱛᱤ ᱥᱚᱦᱚᱨ ᱱᱟᱜᱟᱨ ᱪᱟᱞᱟᱣ ᱨᱮᱜᱮ ᱠᱚ ᱠᱩᱥᱤᱭᱟᱜ ᱠᱟᱱᱟ ᱠᱳᱞᱠᱟᱛᱟ ᱫᱤᱞᱞᱤ ᱢᱩᱢᱵᱟᱭ ᱮᱢᱟᱱ ᱦᱟᱯᱲᱟᱜ ᱦᱟᱯᱲᱟᱜ ᱱᱟᱜᱟᱨ ᱴᱚᱴᱷᱟ ᱠᱚᱫᱚ ᱩᱥᱩᱞ ᱥᱤᱠᱷᱱᱟᱹᱛ ᱦᱟᱢᱮᱴ ᱨᱮᱱᱟᱜ ᱡᱚᱛᱚ ᱞᱮᱠᱟᱱ ᱵᱚᱱᱫᱮᱡᱽ ᱥᱟᱵ ᱫᱚᱦᱚᱣᱟᱠᱟᱱᱟ ᱚᱱᱟ ᱛᱮ ᱱᱚᱣᱟ ᱠᱚ ᱴᱚᱴᱷᱟᱨᱮ ᱥᱮᱱ ᱠᱚ ᱠᱩᱥᱤᱭᱟᱜ ᱠᱟᱱᱟ ᱟᱨ ᱱᱚᱣᱟ ᱠᱚ ᱴᱚᱴᱷᱟ ᱨᱮᱫᱚ ᱠᱟᱹᱨᱤ ᱵᱟᱹᱱᱤᱡᱽ ᱥᱟᱬᱮᱥ ᱥᱟᱥ ᱱᱟᱨᱥᱤᱝ ᱠᱳᱨᱥ ᱟᱭ ᱴᱤ ᱟᱭ ᱪᱟᱥ ᱤᱱᱡᱤᱱᱤᱭᱟᱨᱤᱝ ᱢᱮᱰᱤᱠᱮᱞ ᱵᱤ ᱮᱰ ᱮᱢ ᱮ ᱡᱚᱛᱚ ᱞᱮᱠᱟᱱ ᱠᱳᱨᱥ ᱜᱮ ᱥᱮ ᱡᱚᱛᱚ ᱞᱮᱠᱟᱱ ᱯᱟᱲᱦᱟᱣ ᱨᱮᱜᱮ ᱟᱹᱰᱤ ᱵᱟᱹᱲᱛᱤ ᱥᱩᱡᱳᱜᱽ ᱥᱩᱵᱤᱫᱷᱟ ᱠᱚᱫᱚ ᱧᱟᱢᱚᱜ ᱟᱠᱟᱫ ᱜᱮᱭᱟ